ᱜᱚᱢᱠᱮ ᱡᱚᱦᱟᱨ ᱤᱧ ᱡᱮ ᱟᱫᱷᱟᱨ ᱠᱟᱨᱰ ᱤᱧ ᱮᱢᱟᱢᱟ ᱛᱟᱦᱮᱱᱚᱜᱼᱟ ᱟᱯᱰᱮᱴ ᱞᱟᱹᱜᱤᱫ ᱛᱮ ᱵᱟ ᱠᱮ ᱚᱣᱟᱭ ᱥᱤ ᱞᱟᱹᱜᱤᱫ ᱛᱮ ᱚᱱᱟ ᱠᱚᱫᱚ ᱦᱩᱭ ᱪᱟᱵᱟ ᱟᱠᱟᱱᱟ ᱥᱮ ᱚᱠᱟ ᱞᱮᱠᱟ ᱟᱠᱟᱱᱟ ᱵᱟᱢ ᱞᱟᱹᱭᱟᱹᱧ ᱠᱟᱱᱟ ᱛᱚᱵᱮ ᱞᱟᱹᱭᱟᱹᱧ ᱢᱮ ᱩᱥᱟᱹᱨᱟ ᱛᱚᱵᱮ ᱟᱫᱷᱟᱨ ᱠᱟᱨᱰ ᱤᱧ ᱦᱚᱸ ᱫᱚᱨᱠᱟᱨᱤᱧ ᱠᱟᱱᱟ ᱟᱫᱷᱟᱨ ᱠᱟᱨᱰ ᱤᱧ ᱟᱹᱜᱩᱭᱟ ᱟᱫᱚ ᱚᱱᱟᱜᱮᱧ ᱞᱟᱹᱭᱟᱹᱧᱟᱹ ᱪᱮᱫ ᱞᱮᱠᱟ ᱛᱤᱭᱟᱹᱜ ᱠᱟᱱᱟ ᱵᱟᱝ ᱟᱫᱷᱟᱨ ᱠᱟᱨᱰ ᱥᱚᱢᱚᱭ ᱞᱟᱹᱭᱟᱹᱧᱟᱹ ᱟᱨ ᱚᱝᱠᱟ ᱵᱚᱱ ᱤᱧ ᱟᱹᱜᱩᱭᱟ